ᱤᱧᱟᱹᱜ ᱢᱮᱱᱛᱮ ᱠᱷᱮᱞᱳᱸᱰ ᱫᱚ ᱟᱛᱳᱼᱴᱚᱞᱟ ᱨᱮᱱ ᱦᱚᱲᱠᱚ ᱞᱟᱹᱜᱤᱫ ᱟᱹᱰᱤ ᱩᱯᱠᱟᱨ ᱜᱮᱭᱟ ᱡᱟᱦᱟᱸ ᱞᱮᱠᱟᱛᱮ ᱴᱚᱞᱟᱨᱮᱱ ᱡᱟᱦᱟᱸᱭ ᱜᱤᱫᱽᱨᱟᱹ ᱢᱮᱱᱟᱜ ᱠᱚᱣᱟ ᱩᱱᱠᱩᱣᱟᱜ ᱮᱱᱮᱡᱛᱮ ᱥᱟᱨᱤᱨᱤᱠ ᱵᱤᱠᱟᱥ ᱦᱩᱭᱩᱜ ᱠᱟᱱᱟ ᱢᱟᱱᱥᱤᱠ ᱵᱤᱠᱟᱥ ᱦᱩᱭᱩᱜ ᱠᱟᱱᱟ ᱟᱨ ᱩᱱᱠᱩ ᱡᱟᱦᱟᱸᱭ ᱦᱟᱺᱰᱤᱼᱯᱟᱹᱨᱣᱟᱹ ᱵᱷᱟᱹᱴᱤ ᱪᱟᱞᱟᱣ ᱦᱚᱸᱠᱚ ᱵᱟᱹᱜᱤᱭᱮᱫᱼᱟ ᱚᱱᱟᱛᱮ ᱩᱱᱠᱩᱣᱟᱜ ᱡᱟᱦᱟᱸ ᱞᱮᱠᱟ ᱯᱟᱲᱦᱟᱭ ᱞᱮᱠᱷᱟᱭ ᱦᱚᱸ ᱩᱱᱠᱩ ᱥᱟᱹᱦᱤ ᱠᱚ ᱠᱚᱨᱟᱣ ᱫᱟᱲᱮᱜ ᱠᱟᱱᱟ ᱠᱚ ᱟᱨ ᱡᱟᱦᱟᱸᱭ ᱜᱤᱫᱽᱨᱟᱹ ᱵᱮᱥ ᱮᱱᱮᱡ ᱠᱟᱱᱟᱭ ᱩᱱᱠᱩ ᱦᱚᱸᱠᱚ ᱤᱫᱤᱭᱮᱫ ᱠᱚᱣᱟ ᱢᱮᱱᱠᱷᱟᱱ ᱡᱟᱦᱟᱸᱭ ᱵᱮᱥ ᱮᱱᱮᱡ ᱠᱟᱱᱟᱭ ᱠᱷᱟᱱ ᱩᱱᱠᱩ ᱧᱮᱞᱮᱫ ᱠᱚᱣᱟᱭ ᱟᱨ ᱵᱟᱦᱨᱮ ᱮᱱᱮᱡ ᱞᱟᱹᱜᱤᱫ ᱦᱚᱸ ᱤᱫᱤᱭᱮᱫ ᱠᱚᱣᱟᱭ ᱩᱱᱠᱩᱭᱟᱜ ᱟᱨᱛᱷᱤᱠ ᱦᱚᱸ ᱥᱟᱹᱦᱤᱜ ᱠᱟᱱᱟ ᱴᱚᱞᱟ ᱨᱮᱭᱟᱜ ᱦᱚᱸ ᱧᱩᱛᱩᱢ ᱦᱩᱭᱩᱜ ᱠᱟᱱᱟ ᱟᱡᱟᱜ ᱧᱩᱛᱩᱢ ᱦᱩᱭᱩᱜ ᱠᱟᱱᱟ ᱟᱡ ᱟᱭᱳᱼᱵᱟᱵᱟ ᱟᱜ ᱦᱚᱸ ᱧᱩᱛᱩᱢ ᱦᱩᱭᱩᱜ ᱠᱟᱱᱟ ᱚᱱᱟᱛᱮ ᱱᱚᱣᱟ ᱫᱚ ᱡᱟᱦᱟᱸ ᱠᱷᱮᱞᱳᱸᱰ ᱢᱮᱱᱟᱜᱼᱟ ᱟᱛᱳᱼᱴᱚᱞᱟ ᱦᱚᱲᱨᱮᱱ ᱡᱟᱦᱟᱸᱭ ᱜᱮ ᱵᱮᱥ ᱠᱚ ᱮᱱᱮᱡ ᱠᱟᱱᱟ ᱩᱱᱠᱩ ᱞᱟᱹᱜᱤᱫ ᱫᱚ ᱟᱹᱰᱤ ᱩᱯᱠᱟᱨ ᱜᱮᱭᱟ ᱟᱨ ᱱᱚᱠᱟ ᱜᱮ ᱟᱜᱟᱨ ᱵᱚᱱ ᱮᱱᱮᱡᱟ ᱵᱮᱥ ᱮᱱᱮᱡ ᱵᱚᱱ ᱠᱷᱮᱹᱞ ᱫᱟᱲᱮᱭᱟᱜᱼᱟ ᱠᱷᱟᱱ ᱵᱟᱹᱜᱤ ᱠᱟᱛᱮᱫ ᱟᱨᱦᱚᱸ ᱮᱴᱟᱜ ᱦᱚᱸ ᱢᱮᱱᱟᱜᱼᱟ ᱩᱱᱠᱩᱣᱟᱜ ᱚᱱᱟ ᱮᱱᱮᱡ ᱛᱮᱦᱚᱸ ᱩᱱᱠᱩᱣᱟᱜ ᱩᱯᱠᱟᱨ ᱦᱩᱭᱩᱜᱼᱟ ᱡᱟᱦᱟᱸᱞᱮᱠᱟ ᱱᱤᱛᱳᱜ ᱡᱟᱦᱟᱸ ᱞᱮᱠᱟ ᱢᱤᱫᱴᱤᱡ ᱨᱚᱵᱤᱱ ᱢᱤᱧᱡᱽ ᱢᱮᱱᱟᱭᱟ ᱡᱟᱦᱟᱸᱭ ᱟᱭ ᱨᱮ ᱮᱱᱮᱡ ᱠᱟᱱᱟᱭ ᱩᱱᱤ ᱧᱮᱞ ᱠᱟᱛᱮᱫ ᱴᱚᱞᱟ ᱦᱚᱲᱨᱮᱱ ᱜᱤᱫᱽᱨᱟᱹ ᱦᱚᱸ ᱢᱮᱱᱟᱜ ᱠᱚᱣᱟ ᱡᱟᱦᱟᱸᱭ ᱠᱚ ᱮᱱᱮᱡ ᱠᱟᱱᱟ ᱟᱨ ᱡᱟᱦᱟᱸᱭ ᱵᱮᱥ ᱮᱱᱮᱡᱟᱭ ᱩᱱᱤ ᱚᱸᱰᱮᱦᱚᱸ ᱪᱟᱞᱟᱣ ᱫᱟᱲᱮᱭᱟᱜᱼᱟ